ᱜᱚᱢᱠᱮ ᱨᱩᱴᱤ ᱯᱚᱨᱚᱴᱟᱧ ᱚᱰᱟᱨ ᱞᱮᱫᱟ ᱤᱭᱟᱹ ᱯᱚᱨᱚᱴᱟ ᱫᱚ ᱵᱟᱧ ᱦᱟᱛᱟᱣᱟ ᱨᱩᱴᱤ ᱜᱤᱧ ᱦᱟᱛᱟᱣᱟ ᱨᱩᱴᱤ ᱡᱮᱱᱚ ᱚᱲᱟᱜ ᱛᱮ ᱟᱹᱜᱩ ᱦᱚᱴᱚ ᱠᱟᱜ ᱯᱮ